ᱦᱚᱲ ᱨᱮᱱ ᱟᱨ ᱤᱭᱟᱹ ᱥᱤᱢ ᱠᱚᱞᱮ ᱟᱹᱥᱩᱞ ᱠᱚᱣᱟ ᱥᱤᱢ ᱪᱮᱫ ᱞᱮᱠᱟᱢ ᱟᱹᱥᱩᱞ ᱠᱚᱣᱟ ᱚᱱᱠᱟ ᱜᱮ ᱜᱮᱰᱮ ᱠᱚᱦᱚᱸ ᱡᱚᱢ ᱠᱚᱢ ᱮᱢᱟ ᱠᱚᱣᱟ ᱜᱮᱰᱮ ᱫᱚ ᱠᱟᱹᱴᱤᱡ ᱠᱷᱚᱱ ᱦᱟᱱᱮ ᱤᱭᱟᱹ ᱠᱟᱛᱮ ᱮᱢᱟ ᱠᱚᱢ ᱦᱚᱞᱚᱝ ᱠᱚ ᱫᱟᱜ ᱛᱮ ᱛᱚᱵᱮ ᱛᱚᱢ ᱮᱢᱟ ᱠᱚᱣᱟ ᱜᱮᱰᱮ ᱤᱭᱟᱹᱭᱮᱢ ᱚᱝᱠᱟ ᱠᱟᱛᱮ ᱟᱹᱥᱩᱞ ᱠᱟᱹᱴᱤᱡ ᱠᱟᱹᱴᱤᱡ ᱤᱭᱟᱹ ᱫᱚ ᱮᱢᱟ ᱦᱩᱭᱩᱜᱼᱟ ᱛᱟᱨᱯᱚᱨᱮ ᱤᱭᱟᱹ ᱦᱩᱭᱩᱜᱼᱟ ᱟᱫᱚ ᱠᱟᱹᱴᱤᱡ ᱨᱮᱫᱚ ᱯᱩᱱ ᱢᱚᱬᱮ ᱫᱷᱟᱣ ᱡᱚᱢ ᱮᱢ ᱞᱟᱜᱟᱜᱼᱟ ᱠᱟᱹᱴᱤᱡ ᱠᱟᱹᱴᱤᱡ ᱚᱝᱠᱟ ᱠᱟᱛᱮ ᱠᱚ ᱤᱭᱟᱹ ᱦᱟᱨᱟᱜᱼᱟ ᱠᱟᱹᱴᱤᱡ ᱠᱟᱹᱴᱤᱡ